ᱢᱮᱱᱮᱫᱟᱞᱤᱧ ᱟᱵᱮᱱᱟᱱᱟᱜ ᱠᱤᱪᱨᱤᱡ ᱫᱚᱠᱟᱱ ᱠᱷᱩᱞᱟᱹᱣ ᱜᱮᱭᱟ ᱛᱳ ᱚ ᱪᱮᱫ ᱠᱚ ᱢᱮᱱᱟ ᱪᱮᱫ ᱠᱚ ᱢᱮᱱᱟᱜᱼᱟ ᱦᱮᱸ ᱚ ᱛᱳ ᱡᱟᱦᱟᱸ ᱞᱤᱧ ᱢᱮᱱᱮᱫ ᱤᱭᱟᱹ ᱥᱟᱹᱲᱤ ᱚᱱᱟ ᱨᱮᱭᱟᱜ ᱫᱟᱢ ᱠᱚᱫᱚ ᱪᱮᱫ ᱞᱮᱠᱟ

ᱚ ᱦᱮᱸ ᱯᱟᱹᱱᱪᱤ ᱥᱟᱹᱲᱤ ᱠᱚᱜᱮ

ᱦᱮᱸ ᱦᱮᱸ ᱟᱨ ᱡᱟᱦᱟᱸ ᱠᱚ ᱠᱟᱴᱟ ᱵᱟᱹᱱᱩᱜᱼᱟ

ᱦᱮᱸ ᱵᱟᱝ ᱚ ᱟᱪᱪᱷᱟ ᱚᱱᱟ ᱡᱟᱦᱟᱸ ᱵᱮᱞᱟᱣᱩᱡᱽ ᱠᱚᱨᱮᱱᱟᱜ ᱚ ᱰᱤᱡᱟᱭᱤᱱ ᱰᱤᱡᱟᱭᱤᱱ ᱠᱚᱣᱟᱜ ᱫᱚ ᱦᱮᱸ ᱟᱨ ᱫᱟᱢᱤ ᱪᱮᱫ ᱠᱟᱱᱟ ᱥᱟᱭᱟ ᱠᱚᱨᱮᱱᱟᱜ

ᱦᱮᱸ ᱟᱨ ᱡᱟᱦᱟᱸ ᱡᱮᱢᱚᱱ ᱱᱤᱛᱳᱜ ᱪᱟᱹᱛ ᱵᱚᱸᱜᱟ ᱵᱚᱞᱚ ᱟᱠᱟᱱᱟ ᱚᱱᱟ ᱢᱟᱱᱮ ᱚᱱᱟ ᱢᱟᱱᱮ ᱱᱤᱛᱚᱝ ᱟᱜ ᱡᱟᱦᱟᱭ ᱪᱟᱹᱛ ᱵᱚᱸᱜᱟ ᱚᱱᱟ ᱠᱚᱨᱮᱱᱟᱜ ᱡᱮᱢᱚᱱ ᱥᱟᱹᱲᱤ ᱠᱚ ᱱᱟᱣᱟ ᱱᱟᱣᱟ ᱰᱤᱡᱟᱭᱤᱱ ᱠᱚ ᱧᱟᱢᱚᱜ ᱟᱥᱮ ᱵᱟᱝ ᱜᱮ ᱚᱰᱚᱠ ᱟᱠᱟᱱᱟ ᱥᱮ ᱵᱟᱝ ᱦᱮᱸ ᱦᱮᱸ ᱦᱮᱸ ᱦᱮᱸ ᱚ ᱟᱪᱪᱷᱟ ᱟᱪᱪᱷᱟ ᱵᱚᱞᱮ ᱱᱤᱛᱳᱜ ᱫᱚ ᱚᱱᱟ ᱠᱚᱜᱮ ᱯᱟᱹᱧᱪᱤ ᱥᱟᱹᱲᱤ ᱥᱤᱝᱜᱩᱭᱟᱹ ᱥᱟᱹᱲᱤ ᱠᱚᱜᱮ ᱦᱮᱸ ᱦᱮᱸ ᱟᱪᱪᱷᱟ ᱴᱷᱤᱠ ᱜᱮᱭᱟ ᱛᱟᱦᱚᱞᱮ ᱫᱚᱦᱚᱭᱮᱫᱟᱞᱤᱧ